ᱢᱟ ᱛᱚᱵᱮ ᱠᱷᱟᱱ ᱟᱵᱚ ᱟᱵᱚ ᱥᱟᱱᱛᱟᱲᱤ ᱨᱚᱨᱚᱲ ᱦᱚᱲ ᱠᱚ ᱟᱵᱚᱣᱟᱜ ᱱᱚᱣᱟ ᱥᱟᱝᱥᱠᱨᱤᱛᱤᱠ ᱮᱱᱮᱡ ᱥᱮᱨᱮᱧ ᱨᱮ ᱥᱟᱶ ᱥᱟᱶᱛᱮ ᱟᱵᱚᱣᱟᱜ ᱡᱟᱦᱟᱸ ᱛᱤᱱᱟᱹᱜ ᱢᱟᱱᱮ ᱥᱮᱨᱣᱟ ᱨᱮᱱᱟᱜ ᱠᱟᱛᱷᱟ ᱠᱚ ᱢᱮᱱᱟᱜᱼᱟ ᱡᱮᱞᱮᱠᱟ ᱵᱤᱦᱟᱹ ᱵᱟᱯᱞᱟ ᱵᱚᱸᱜᱟᱼᱵᱩᱨᱩ ᱱᱚᱣᱟ ᱠᱚ ᱱᱚᱣᱟ ᱠᱚ ᱨᱮ ᱡᱚᱛᱚ ᱦᱚᱲ ᱡᱚᱯᱚᱲᱟᱣ ᱵᱚ ᱛᱟᱦᱮᱸ ᱞᱮᱱᱠᱷᱟᱱ ᱜᱮ ᱟᱵᱚᱣᱟᱜ ᱱᱚᱣᱟ ᱢᱟᱹᱱ ᱠᱚ ᱥᱮ ᱢᱟᱱᱚᱣᱟ ᱨᱮᱱᱟᱜ ᱤᱭᱟᱹ ᱠᱚᱫᱚ ᱱᱚᱝᱠᱟ ᱛᱮᱵᱚ ᱫᱚᱦᱚ ᱫᱟᱲᱮᱭᱟᱜᱼᱟ ᱟᱫᱚ ᱱᱚᱣᱟ ᱞᱮᱠᱟᱛᱮ ᱟᱵᱚᱣᱟᱜ ᱥᱟᱝᱥᱠᱨᱤᱛᱤᱠ ᱛᱟᱞᱟᱛᱮ ᱫᱷᱚᱨᱚᱢ ᱛᱟᱞᱟᱛᱮ ᱟᱨ ᱱᱚᱣᱟ ᱠᱚ ᱛᱟᱞᱟ ᱛᱮᱜᱮ ᱟᱵᱚ ᱚᱱᱟ ᱫᱚᱵᱚᱱ ᱢᱟᱱᱟᱣ ᱫᱟᱲᱮᱭᱟᱜᱼᱟ ᱮᱢ ᱫᱟᱲᱮᱭᱟᱜᱼᱟ